ᱟᱞᱮ ᱱᱚᱣᱟ ᱴᱚᱴᱷᱟ ᱨᱮ ᱮᱴᱟᱜ ᱯᱟᱹᱨᱥᱤ ᱥᱟᱶ ᱡᱟᱦᱟᱸ ᱫᱚ ᱥᱟᱱᱛᱟᱲᱤ ᱯᱟᱹᱨᱥᱤ ᱟᱨ ᱮᱴᱟᱜ ᱯᱟᱹᱨᱥᱤ ᱠᱚ ᱥᱟᱶᱛᱮ ᱟᱹᱰᱤ ᱢᱚᱡᱽ ᱱᱟᱯᱟᱭ ᱥᱟᱹᱜᱟᱹᱭ ᱦᱮᱱᱟᱜᱼᱟ ᱵᱟᱝᱜᱟᱞᱤ ᱟᱨ ᱥᱟᱱᱛᱟᱲ ᱞᱟᱜ ᱛᱟᱞᱟ ᱨᱮᱦᱚᱸ ᱟᱹᱰᱤ ᱱᱟᱯᱟᱭ ᱟᱨ ᱢᱚᱡᱽ ᱥᱟᱹᱜᱟᱹᱭ ᱜᱮ ᱦᱮᱱᱟᱜᱼᱟ ᱡᱟᱦᱟᱸ ᱫᱚ ᱟᱞᱮ ᱴᱚᱴᱷᱟ ᱨᱮ ᱟᱭᱢᱟᱜᱟᱱ ᱮᱴᱟᱜ ᱡᱟᱹᱛᱤ ᱡᱟᱦᱟᱸ ᱫᱚ ᱢᱮᱱ ᱜᱟᱱᱚᱜᱼᱟ ᱵᱮᱝᱜᱚᱞᱤ ᱫᱤᱠᱩ ᱠᱚ ᱟᱨᱦᱚᱸ ᱟᱭᱢᱟᱜᱟᱱ ᱡᱟᱹᱛᱤ ᱠᱚᱠᱚ ᱵᱟᱥᱟ ᱟᱠᱟᱱᱟ ᱩᱱᱠᱩᱣᱟᱜ ᱨᱚᱲ ᱫᱚ ᱟᱞᱮ ᱞᱮ ᱵᱩᱡᱷᱟᱹᱣᱟ ᱢᱮᱱᱠᱷᱟᱱ ᱟᱠᱚ ᱞᱮᱠᱟ ᱨᱚᱲᱫᱚ ᱵᱟᱝᱞᱮ ᱫᱟᱲᱮᱭᱟᱜᱼᱟ ᱟᱠᱚ ᱦᱚᱸ ᱟᱞᱮ ᱞᱮᱠᱟ ᱨᱚᱲ ᱠᱚ ᱵᱩᱡᱷᱟᱹᱣᱟ ᱟᱨ ᱟᱞᱮ ᱞᱮᱠᱟ ᱨᱚᱲ ᱵᱟᱝ ᱠᱚ ᱫᱟᱲᱮᱭᱟᱜᱼᱟ ᱢᱮᱱᱠᱷᱟᱱ ᱚᱱᱟ ᱛᱟᱞᱟ ᱨᱮ ᱟᱞᱮᱭᱟᱜ ᱥᱟᱹᱜᱟᱹᱭ ᱫᱚ ᱟᱹᱰᱤ ᱢᱚᱡᱽ ᱜᱮ ᱢᱮᱱᱟᱜᱼᱟ ᱟᱨ ᱱᱚᱣᱟ ᱠᱚᱨᱮᱫ ᱦᱚᱸ ᱫᱤᱠᱩ ᱠᱚᱠᱚ ᱵᱟᱥᱟ ᱟᱠᱟᱱᱟ ᱡᱟᱦᱟᱸ ᱵᱮᱝᱜᱚᱞ ᱠᱚᱨᱮᱱᱤᱡ ᱠᱚᱦᱚᱸ ᱦᱚᱲ ᱠᱚᱠᱚ ᱦᱮᱡ ᱟᱠᱟᱱᱟ ᱩᱱᱠᱩ ᱠᱚᱦᱚᱸ ᱵᱟᱥᱟ ᱢᱮᱱᱟᱜ ᱠᱚᱣᱟ ᱡᱟᱦᱟᱸ ᱫᱚ ᱵᱟᱝᱞᱟ ᱨᱚᱲ ᱦᱚᱸ ᱟᱞᱮ ᱱᱚᱣᱟ ᱥᱟᱱᱛᱟᱲ ᱦᱚᱲᱞᱮ ᱵᱩᱡᱷᱟᱹᱣᱟ ᱢᱮᱱᱠᱷᱟᱱ ᱨᱚᱲ ᱨᱩᱣᱟᱹᱲ ᱵᱟᱝᱞᱮ ᱫᱟᱲᱮᱭᱟᱜᱼᱟ ᱟᱨ ᱟᱠᱚ ᱦᱚᱸ ᱥᱟᱱᱛᱟᱲ ᱨᱚᱲ ᱠᱚ ᱵᱩᱡᱷᱟᱹᱣᱟ ᱢᱮᱱᱠᱷᱟᱱ ᱨᱚᱲ ᱨᱩᱣᱟᱹᱲ ᱵᱟᱝ ᱠᱚ ᱫᱟᱲᱮᱭᱟᱜᱼᱟ ᱢᱮᱱᱠᱷᱟᱱ ᱥᱟᱱᱛᱟᱲ ᱟᱨ ᱮᱴᱟᱜ ᱡᱟᱹᱛᱤ ᱛᱟᱞᱟ ᱨᱮᱫᱚ ᱢᱚᱡᱽ ᱜᱮ ᱥᱟᱹᱜᱟᱹᱭ ᱢᱮᱱᱟᱜᱼᱟ